ᱵᱟᱭᱤᱠ ᱪᱟᱞᱟᱣ ᱡᱮᱜᱮᱛ ᱨᱮᱭᱟᱜ ᱡᱚᱛᱚ ᱠᱷᱚᱱ ᱢᱟᱨᱟᱝ ᱡᱷᱩᱸᱠ ᱡᱚᱥ ᱴᱷᱟᱶᱠᱚ ᱢᱩᱫᱽᱨᱮ ᱫᱚ ᱦᱩᱭᱩᱜ ᱠᱟᱱᱟ ᱡᱮᱢᱚᱱ ᱟᱹᱵᱩ ᱵᱟᱭᱤᱠ ᱪᱟᱞᱟᱣ ᱨᱮᱫᱚ ᱟᱭᱢᱟ ᱨᱚᱠᱚᱢ ᱡᱟᱜᱟᱨᱮ ᱵᱚᱱ ᱡᱚᱥᱚᱜᱼᱟ ᱡᱮᱱᱚᱢ ᱛᱤ ᱠᱚᱨᱮ ᱵᱚᱦᱚᱜ ᱛᱟᱨᱯᱚᱨ ᱛᱤ ᱵᱚᱦᱚᱜ ᱠᱟᱴᱟ ᱜᱩᱱᱴᱷᱤ ᱠᱚ ᱛᱚ ᱚᱱᱟᱠᱚ ᱡᱟᱜᱟᱨᱮ ᱟᱹᱰᱤ ᱩᱠᱷᱟᱹᱲᱵᱚᱱ ᱡᱚᱥ ᱫᱟᱲᱮᱜᱼᱟ ᱛᱚ ᱚᱱᱟᱠᱚ ᱡᱟᱜᱟ ᱨᱮᱫᱚ ᱥᱮᱯᱷᱴᱤ ᱫᱚᱦᱚᱭ ᱫᱚᱨᱠᱟᱨ ᱡᱮᱢᱚᱱ ᱟᱹᱵᱩ ᱵᱟᱭᱤᱠ ᱪᱟᱞᱟᱣ ᱥᱚᱢᱚᱭᱫᱚ ᱦᱮᱞᱢᱮᱴ ᱦᱚᱨᱚᱜ ᱫᱚᱨᱠᱟᱨ ᱵᱟᱭᱤᱠᱛᱮ ᱛᱟᱯᱚᱨ ᱯᱟᱱᱟᱦᱤ ᱫᱚᱨᱠᱟᱨ ᱯᱟᱱᱟᱦᱤ ᱠᱚᱫᱚ ᱦᱚᱨᱚᱜ ᱥᱮᱯᱷᱴᱤ ᱞᱟᱹᱜᱤᱫ ᱛᱟᱯᱚᱨ ᱟᱹᱵᱩ ᱢᱮᱫ ᱢᱮᱫᱦᱚᱸ ᱟᱹᱰᱤ ᱩᱥᱟᱹᱨᱟᱜᱤ ᱛᱮᱢᱚᱱ ᱵᱤᱵᱷᱤᱱᱱᱚ ᱨᱚᱠᱚᱢ ᱢᱩᱸᱡᱠᱚ ᱠᱚ ᱩᱰᱟᱹᱣ ᱢᱩᱸᱡᱠᱚ ᱥᱮ ᱪᱤᱞᱤ ᱟᱭᱢᱟ ᱨᱚᱠᱚᱢ ᱯᱚᱛᱚᱝᱜᱚ ᱠᱚ ᱛᱮᱦᱮᱱᱟ ᱡᱮᱴᱟ ᱟᱹᱵᱩᱫᱚ ᱟᱹᱰᱤ ᱵᱟᱭᱤᱠ ᱪᱟᱞᱟᱣ ᱥᱚᱢᱚᱭᱫᱚ ᱟᱹᱰᱤ ᱩᱥᱟᱹᱨᱟ ᱢᱮᱫ ᱠᱚᱨᱮ ᱠᱚ ᱵᱚᱞᱚᱜᱼᱟ ᱩᱱ ᱥᱚᱢᱚᱭᱫᱚ ᱦᱮᱞᱢᱮᱴ ᱥᱮ ᱵᱟᱝᱠᱷᱟᱡ ᱨᱮᱦᱚᱸ ᱪᱚᱥᱢᱟᱫᱚ ᱦᱚᱨᱚᱜ ᱫᱚᱨᱠᱟᱨᱼᱟ ᱪᱚᱥᱢᱟᱠᱩ ᱵᱟᱹᱵᱩᱱ ᱦᱚᱨᱚᱜ ᱞᱮᱠᱷᱟᱡ ᱛᱟᱦᱚᱞᱮ ᱫᱚ ᱟᱹᱵᱩ ᱚᱥᱩᱵᱤᱫᱷᱟᱨᱮ ᱵᱚᱱ ᱯᱟᱲᱟᱣ ᱫᱟᱲᱮᱭᱟᱜᱼᱟ ᱛᱚ ᱚᱱᱟᱠᱩ ᱠᱚᱫᱚ ᱟᱹᱵᱩ ᱟᱹᱰᱤ ᱢᱚᱡᱽᱛᱮ ᱜᱮ ᱵᱮᱵᱚᱦᱟᱨ ᱫᱚᱨᱠᱟᱨ ᱵᱟᱭᱤᱠ ᱪᱟᱞᱟᱣ ᱠᱷᱟᱹᱛᱤᱨ ᱚᱱᱟᱢ ᱵᱮᱵᱚᱦᱟᱨ ᱞᱮᱠᱷᱟᱡ ᱟᱹᱵᱩ ᱚᱥᱩᱵᱤᱫᱟᱨᱮ ᱵᱚᱱ ᱯᱟᱲᱟᱣ ᱫᱟᱲᱮᱭᱟᱜᱼᱟ ᱛᱚ ᱦᱮᱞᱢᱮᱴ ᱥᱮ ᱪᱚᱥᱢᱟ ᱛᱚ ᱵᱟᱭᱤᱠ ᱪᱟᱞᱟᱣ ᱥᱚᱢᱚᱭ ᱫᱚ ᱟᱹᱰᱤᱜᱮ ᱫᱚᱨᱠᱟᱨᱼᱟ ᱚᱱᱟ ᱵᱟᱝᱠᱷᱟᱡ ᱫᱚ ᱵᱟᱹᱵᱩᱱ ᱪᱟᱞᱟᱣ ᱡᱮᱢᱚᱱ ᱪᱟᱞᱟᱣ ᱠᱷᱟᱡ ᱫᱚ ᱚᱥᱩᱵᱤᱫᱟᱨᱮ ᱵᱚᱱ ᱯᱟᱲᱟᱣ ᱫᱟᱲᱮᱭᱟᱜᱼᱟ ᱛᱟᱯᱚᱨ ᱰᱟᱦᱟᱨ ᱠᱚᱨᱮᱱᱟᱜ ᱦᱚᱸ ᱵᱮᱯᱟᱨ ᱦᱮᱱᱟᱜᱼᱟ ᱰᱟᱦᱟᱨᱠᱚ ᱡᱮᱢᱚᱱ ᱢᱚᱡᱽ ᱰᱟᱦᱟᱨᱛᱮ ᱵᱚᱱ ᱪᱟᱞᱟᱣ ᱟᱹᱰᱤ ᱵᱟᱹᱲᱤᱡ ᱰᱟᱦᱟᱨᱛᱮ ᱫᱚ ᱡᱮᱢᱚᱱ ᱵᱟᱵᱚᱱ ᱪᱟᱞᱟᱣ ᱵᱟᱝ ᱠᱷᱟᱡ ᱰᱟᱦᱟᱨ ᱟᱹᱰᱤ ᱢᱚᱡᱽ ᱵᱟᱝ ᱛᱟᱦᱮᱱ ᱠᱷᱟᱱ ᱟᱹᱵᱩ ᱟᱹᱰᱤ ᱩᱥᱟᱹᱨᱟ ᱚᱱᱟ ᱩᱞᱴᱟᱹᱣ ᱨᱮᱱᱟᱜ ᱪᱟᱱᱥ ᱛᱟᱦᱮᱱᱟ ᱚᱱᱟᱠᱚ ᱦᱚᱸ ᱧᱮᱞ ᱫᱚᱨᱠᱟᱨ ᱢᱚᱡᱽ ᱰᱟᱦᱟᱨ ᱛᱮᱜᱮ ᱵᱚᱱ ᱪᱟᱞᱟᱜ ᱟᱨ ᱵᱟᱭᱤᱠ ᱪᱟᱞᱟᱣ ᱡᱮᱢᱚᱱ ᱵᱟᱭᱤᱠ ᱪᱟᱞᱟᱣ ᱥᱚᱢᱚᱭ ᱟᱹᱪᱩᱨᱚᱜ ᱡᱟᱜᱟᱨᱮ ᱡᱮᱢᱚᱱ ᱟᱥᱛᱮᱧᱚᱜ ᱛᱮᱵᱚᱱ ᱪᱟᱞᱟᱣ ᱟᱨ ᱵᱟᱝ ᱠᱷᱟᱡ ᱩᱱ ᱥᱚᱢᱚᱭ ᱦᱚᱸ ᱚᱥᱩᱵᱤᱫᱟᱨᱮ ᱵᱚᱱ ᱯᱟᱲᱟᱣ ᱫᱟᱲᱮᱭᱟᱜᱼᱟ